ᱤᱭᱩᱴᱩᱵ ᱨᱮᱭᱟᱜ ᱢᱤᱫᱴᱮᱱ ᱠᱩᱥᱤᱭᱟᱜ ᱨᱮᱥᱤᱯᱤ ᱫᱚ ᱦᱩᱭᱩᱜ ᱠᱟᱱᱟ ᱵᱷᱤᱞᱮᱡᱽ ᱠᱤᱪᱮᱱ ᱚᱯᱩ ᱵᱷᱤᱞᱮᱡᱽ ᱠᱤᱪᱮᱱ ᱨᱮᱥᱤᱯᱤ ᱚᱱᱟᱨᱮ ᱟᱹᱛᱩ ᱨᱮᱭᱟᱜ ᱦᱤᱸᱥ ᱞᱮᱠᱟᱛᱮ ᱡᱮᱢᱚᱱ ᱨᱚᱥᱚᱜᱳᱞᱞᱟ ᱵᱮᱱᱟᱣ ᱫᱳᱭ ᱵᱮᱱᱟᱣ ᱟᱪᱟᱨ ᱵᱮᱱᱟᱣ ᱪᱟᱹᱴᱷᱱᱤ ᱵᱮᱱ ᱟᱣ ᱮᱵᱚᱝ ᱡᱮᱢ ᱵᱮᱱᱟᱣ ᱱᱚᱣᱟ ᱠᱚ ᱟᱹᱰᱤ ᱥᱚᱦᱚᱡ ᱯᱚᱫᱽᱫᱷᱚᱛᱤᱛᱮ ᱩᱫᱩᱜᱟ ᱚᱱᱟ ᱛᱮ ᱤᱧ ᱫᱚ ᱱᱚᱣᱟᱧ ᱠᱩᱥᱤᱭᱟᱜᱼᱟ ᱟᱨ ᱚᱱᱟ ᱧᱮᱞ ᱠᱟᱛᱮᱫ ᱤᱧ ᱨᱚᱥᱚᱜᱳᱞᱞᱟ ᱵᱮᱱᱟᱣ ᱟᱨ ᱥᱚᱱᱫᱮᱥ ᱵᱮᱱᱟᱣ ᱥᱮ ᱯᱟᱭᱮᱥ ᱵᱮᱱᱟᱣ ᱟᱨ ᱫᱳᱭ ᱛᱳᱭᱨᱤ ᱵᱮᱱᱟᱣ ᱟᱨ ᱪᱟᱹᱴᱱᱤ ᱟᱪᱟᱨ ᱠᱚ ᱵᱮᱱᱟᱣ ᱟᱛᱮᱜ ᱤᱧ ᱱᱚᱣᱟᱧ ᱥᱮᱬᱟ ᱠᱟᱫᱟ